ᱡᱷᱟᱲᱜᱨᱟᱢ ᱯᱚᱱᱚᱛᱨᱮ ᱟᱹᱰᱤᱜᱟᱱ ᱯᱟᱹᱨᱤᱥᱟᱱ ᱦᱚᱲ ᱢᱮᱱᱟᱜ ᱠᱚᱣᱟ ᱦᱚᱲ ᱫᱤᱠᱩ ᱢᱟᱦᱞᱮ ᱢᱩᱰᱟᱹ ᱛᱟᱹᱱᱛᱤ ᱠᱟᱢᱟᱨ ᱡᱷᱚᱛᱚ ᱜᱮ ᱟᱠᱚᱛᱮ ᱟᱠᱚᱣᱟᱜ ᱡᱤᱱᱤᱥ ᱠᱚ ᱵᱮᱱᱟᱣᱟ ᱡᱮᱢᱚᱱ ᱱᱟᱦᱮᱞ ᱠᱚ ᱵᱮᱱᱟᱣᱟ ᱯᱟᱨᱠᱚᱢ ᱛᱮᱧ ᱡᱚᱱᱚᱜ ᱜᱟᱞᱟᱝ ᱯᱟᱹᱴᱭᱟᱹ ᱜᱟᱞᱟᱝ ᱵᱤᱥᱮᱥ ᱠᱟᱭ ᱛᱮ ᱥᱟᱱᱛᱟᱲ ᱦᱚᱲ ᱠᱚᱫᱚ ᱩᱱᱠᱩ ᱫᱚ ᱟᱠᱚᱣᱟᱜ ᱡᱤᱱᱤᱥᱯᱟᱹᱛᱤ ᱥᱮ ᱡᱚᱱᱛᱨᱚ ᱯᱟᱹᱛᱤ ᱛᱟᱦᱮᱱ ᱛᱟᱠᱚ ᱠᱷᱟᱱ ᱱᱟᱦᱮᱞ ᱦᱚᱸᱠᱚ ᱵᱮᱱᱟᱣ ᱜᱮᱭᱟ ᱯᱟᱹᱴᱭᱟᱹ ᱦᱚᱸᱠᱚ ᱜᱟᱞᱟᱝᱟ ᱯᱟᱨᱠᱚᱢ ᱦᱚᱸᱠᱚ ᱛᱮᱧᱟ ᱡᱚᱱᱚᱜ ᱦᱚᱸᱠᱚ ᱜᱟᱞᱟᱝᱟ ᱡᱟᱦᱟᱸ ᱫᱚ ᱟᱵᱚ ᱥᱟᱱᱛᱟᱲ ᱥᱚᱢᱟᱡᱽ ᱠᱚᱨᱮᱜ ᱞᱟᱜᱟᱜᱼᱟ